ᱵᱮᱭᱟᱢ ᱥᱮ ᱥᱮᱛᱟᱜ ᱫᱟᱬᱟ ᱨᱮ ᱡᱟᱦᱟᱸ ᱠᱚ ᱢᱮᱛᱟᱫ ᱠᱟᱱᱟ ᱢᱚᱨᱱᱤᱝ ᱳᱟᱞᱠ ᱚᱱᱟᱦᱚᱸ ᱟᱹᱰᱤ ᱱᱟᱯᱟᱭ ᱡᱤᱱᱤᱥ ᱠᱟᱱᱟ ᱡᱮ ᱥᱮᱛᱟᱜ ᱵᱮᱲᱟ ᱟᱹᱰᱤ ᱥᱮᱛᱟᱜ ᱵᱮᱲᱟᱨᱮ ᱵᱮᱨᱮᱫ ᱠᱟᱛᱮᱫ ᱫᱟᱹᱲ ᱵᱟᱲᱟ ᱞᱮᱱᱠᱷᱟᱱ ᱥᱮ ᱠᱷᱮᱞᱚᱸᱰ ᱞᱮᱱᱠᱷᱟᱱ ᱥᱮ ᱛᱟᱲᱟᱢ ᱵᱟᱲᱟ ᱞᱮᱠᱷᱟᱱ ᱦᱚᱸ ᱦᱚᱲᱢᱚᱨᱮ ᱡᱟᱦᱟᱱ ᱨᱳᱜᱽ ᱟᱡᱟᱨ ᱵᱟᱝ ᱦᱤᱡᱩᱜᱼᱟ ᱦᱚᱲᱢᱚ ᱟᱹᱰᱤ ᱞᱟᱣᱟᱨᱚᱜᱼᱟ ᱳᱡᱚᱱ ᱠᱚᱢᱚᱜᱼᱟ ᱟᱨ ᱦᱚᱲᱢᱚ ᱞᱟᱣᱟᱨ ᱛᱟᱦᱮᱱ ᱠᱷᱟᱱ ᱡᱟᱦᱟᱱ ᱠᱟᱹᱢᱤ ᱨᱮᱜᱮ ᱟᱵᱚ ᱟᱹᱰᱤ ᱛᱟᱲᱟᱛᱟᱹᱲᱤ ᱵᱚ ᱥᱮᱴᱮᱨᱚᱜᱼᱟ ᱥᱮᱵᱚ ᱩᱥᱟᱹᱨᱟ ᱫᱟᱲᱮᱭᱟᱜᱼᱟ ᱟᱨ ᱱᱚᱣᱟ ᱠᱷᱟᱱᱜᱮ ᱡᱟᱹᱯᱤᱫ ᱢᱚᱡᱽ ᱦᱩᱭᱩᱜᱼᱟ ᱦᱚᱲᱢᱚ ᱵᱷᱟᱹᱜᱮ ᱛᱟᱦᱮᱱᱟ ᱱᱚᱣᱟ ᱥᱮᱛᱟᱜ ᱵᱮᱭᱟᱢ ᱨᱮᱭᱟᱜ ᱫᱚ ᱟᱹᱰᱤ ᱵᱷᱟᱜᱮ ᱱᱟᱯᱟᱭ ᱡᱤᱱᱤᱥ ᱢᱮᱱᱟᱜᱼᱟ ᱟᱨ ᱵᱮᱭᱟᱢ ᱠᱷᱟᱹᱛᱤᱨ ᱜᱮ ᱟᱵᱚ ᱦᱚᱲᱢᱚ ᱯᱷᱤᱴᱱᱮᱥ ᱥᱮ ᱱᱟᱯᱟᱭ ᱛᱟᱦᱮᱸ ᱫᱟᱲᱮᱭᱟᱜᱼᱟ